ᱫᱳᱠᱟᱱ ᱨᱤᱧ ᱦᱟᱛᱟᱣ ᱞᱮᱜᱼᱟ ᱯᱟᱣᱟᱨ ᱵᱮᱝᱠ ᱯᱚᱱᱮᱨᱚᱥᱚ ᱴᱟᱠᱟᱛᱮ ᱠᱤᱪᱷᱩ ᱫᱤᱱ ᱢᱟ ᱟᱹᱰᱤ ᱪᱮᱦᱨᱟ ᱪᱟᱨᱪᱱᱟ ᱡᱚᱠᱷᱚᱱ ᱠᱟᱨᱮᱱᱴ ᱵᱟᱝ ᱛᱟᱦᱮᱱᱟ ᱩᱱ ᱥᱚᱢᱚᱭᱤᱧ ᱪᱟᱨᱡᱽᱼᱟ ᱛᱟᱨᱯᱚᱨᱮ ᱱᱚᱝᱠᱟ ᱢᱤᱫ ᱚᱠᱛᱚ ᱦᱮᱡᱱᱟ ᱡᱮ ᱠᱟᱨᱮᱱᱴ ᱦᱚᱭᱼᱫᱟᱜ ᱡᱟᱹᱯᱩᱫ ᱦᱮᱡᱱᱟ ᱟᱫᱚ ᱠᱟᱨᱮᱱᱴ ᱢᱟ ᱵᱟᱝ ᱦᱮᱡ ᱞᱮᱱᱟ ᱟᱨ ᱯᱚᱱᱮᱨᱚᱥᱚ ᱴᱟᱠᱟᱛᱤᱧ ᱦᱟᱛᱟᱣ ᱠᱟᱜᱼᱟ ᱚᱸᱰᱮ ᱞᱟᱹᱭ ᱠᱟᱜᱼᱟᱭ ᱯᱩᱨᱟᱹ ᱜᱮᱨᱮᱱᱴᱤ ᱠᱮ ᱥᱟᱛᱷ ᱢᱤᱫ ᱥᱚᱯᱛᱟᱦᱚ ᱛᱟᱦᱮᱱᱟ ᱪᱟᱨᱡᱽ ᱟᱨ ᱤᱧ ᱡᱚᱠᱷᱚᱱ ᱠᱤᱪᱷᱩ ᱫᱤᱱ ᱦᱩᱭᱱᱟ ᱠᱤᱪᱷᱩ ᱫᱤᱱ ᱢᱟ ᱴᱷᱤᱠᱜᱮ ᱮᱢᱮᱫ ᱛᱟᱦᱮᱸᱫ ᱛᱟᱨᱯᱚᱨᱮ ᱮᱠ ᱢᱟᱹᱦᱱᱟᱹ ᱜᱟᱱ ᱯᱚᱨᱮᱢᱟ ᱮᱠᱫᱚᱢ ᱪᱟᱨᱡᱽ ᱜᱮᱵᱟᱭ ᱛᱟᱦᱮᱱ ᱠᱟᱱᱟ ᱯᱟᱣᱟᱨ ᱵᱮᱝᱠ ᱨᱮᱱᱟᱜᱼᱢᱟ ᱥᱚᱸᱜᱮᱼᱜᱮ ᱪᱟᱵᱟᱜ ᱠᱟᱱᱟ ᱛᱟᱨᱯᱚᱨᱮ ᱤᱧ ᱚᱱᱟ ᱯᱟᱣᱟᱨ ᱵᱮᱝᱠ ᱯᱚᱱᱮᱨᱚᱥᱚ ᱦᱟᱛᱟᱣ ᱠᱟᱛᱮᱫ ᱢᱟᱱᱮ ᱟᱹᱰᱤ ᱡᱳᱨᱜᱤᱧ ᱜᱷᱟᱴᱟᱣᱮᱱᱟ ᱡᱮᱢᱚᱱ ᱚᱱᱟ ᱤᱧᱟᱹᱜ ᱯᱚᱱᱮᱨᱚᱥᱚ ᱴᱟᱠᱟ ᱨᱮᱱᱟᱜ ᱢᱟᱱᱮ ᱯᱷᱟᱭᱫᱟ ᱦᱚᱸ ᱵᱟᱹᱧ ᱩᱴᱷᱟᱹᱣ ᱫᱟᱲᱮᱭᱟᱫᱟ ᱟᱹᱰᱤ ᱞᱚᱜᱚᱱ ᱠᱷᱟᱨᱟᱯᱮᱱ ᱛᱤᱧᱟᱹ ᱡᱮ ᱟᱹᱰᱤ ᱡᱳᱨᱮᱧ ᱞᱚᱥᱱᱟ ᱡᱮ ᱯᱚᱱᱮᱨᱚᱥᱚ ᱴᱟᱠᱟ ᱨᱮᱱᱟᱜ ᱯᱟᱣᱟᱨ ᱵᱮᱝᱠ ᱦᱟᱛᱟᱣ ᱠᱟᱛᱮᱫ ᱡᱩᱫᱤ ᱤᱧ ᱪᱟᱨᱡᱽ ᱵᱟᱹᱧ ᱫᱟᱲᱮᱭᱟᱫᱟ ᱫᱳᱠᱟᱱ ᱨᱮᱦᱚᱸ ᱢᱟ ᱞᱟᱹᱭᱟ ᱠᱚ ᱡᱮ ᱟᱹᱰᱤ ᱜᱮᱨᱮᱱᱴᱤ ᱟᱨ ᱯᱚᱨᱮ ᱛᱮᱢᱟ ᱜᱮᱨᱮᱱᱴᱤ ᱢᱟ ᱵᱟᱠᱚ ᱮᱢᱚᱜᱼᱟ ᱵᱮᱴᱨᱤ ᱮᱠᱫᱚᱢ ᱯᱩᱨᱟᱹ ᱰᱩᱞ ᱰᱩᱞ ᱯᱷᱩᱞᱟᱹᱣᱮᱱᱟ ᱟᱡ ᱛᱮᱜᱮ ᱯᱷᱩᱞᱟᱹᱣᱮᱱᱟ ᱛᱟᱦᱮᱸ ᱠᱟᱱᱟ ᱥᱮ ᱪᱮᱫ ᱛᱟᱦᱮᱸ ᱠᱟᱱᱟ ᱯᱚᱱᱮᱨᱚᱥᱚ ᱛᱤᱧ ᱦᱟᱛᱟᱣᱞᱮᱜᱼᱟ ᱤᱧᱢᱟ ᱯᱩᱨᱟᱹᱧ ᱜᱷᱟᱴᱟᱣ ᱩᱛᱟᱹᱨᱮᱱ ᱜᱮᱭᱟ ᱟᱹᱰᱤᱡᱳᱨ ᱞᱚᱥᱤᱧ ᱪᱟᱞᱟᱣᱮᱱᱟ ᱴᱷᱤᱠ ᱜᱮᱭᱟ ᱛᱚᱵᱮ